ᱡᱳᱜᱟ ᱫᱚ ᱚᱠᱟ ᱫᱷᱚᱨᱚᱢᱟᱜ ᱦᱚᱸ ᱵᱟᱝ ᱠᱟᱱᱟ ᱡᱳᱜᱟ ᱫᱚ ᱡᱚᱛᱚ ᱦᱚᱲ ᱠᱚ ᱡᱳᱜᱟ ᱫᱟᱲᱮᱭᱟᱜᱼᱟ ᱡᱳᱜᱟ ᱫᱚ ᱦᱤᱱᱫᱩ ᱢᱩᱥᱞᱤᱢ ᱥᱤᱠᱷ ᱤᱥᱟᱹᱭ ᱫᱚ ᱵᱟᱝᱼᱟ ᱡᱳᱜᱟ ᱫᱚ ᱚᱠᱚᱭ ᱫᱷᱚᱨᱚᱢ ᱥᱟᱞᱟᱜ ᱫᱚ ᱵᱟᱝ ᱠᱟᱱᱟ ᱡᱳᱜᱟ ᱫᱚ ᱦᱟᱲᱟᱢ ᱵᱩᱰᱷᱤ ᱠᱚᱲᱟ ᱠᱩᱲᱤ ᱡᱚᱛᱚ ᱜᱮᱠᱚ ᱡᱳᱜᱟ ᱫᱟᱲᱮᱭᱟᱜᱼᱟ ᱡᱳᱜᱟ ᱦᱟᱜ ᱛᱮᱫᱚ ᱡᱚᱛᱚ ᱦᱚᱲ ᱵᱮᱥ ᱜᱮᱠᱚ ᱛᱟᱦᱮᱱᱟ ᱦᱟᱲᱟᱢ ᱦᱚᱸᱠᱚ ᱡᱳᱜᱟ ᱧᱚᱜᱟ ᱠᱷᱟᱡ ᱫᱚ ᱟᱠᱚᱦᱚᱸ ᱵᱮᱥ ᱧᱚᱜ ᱠᱚᱠᱚ ᱵᱩᱡᱷᱟᱹᱣᱟ ᱟᱨ ᱵᱩᱲᱦᱤ ᱦᱟᱲᱟᱢ ᱦᱚᱸᱠᱚ ᱡᱚᱜᱟ ᱞᱟᱜᱟᱣ ᱠᱷᱟᱡ ᱫᱚ ᱦᱚᱲᱢᱚ ᱨᱮ ᱛᱟᱠᱚ ᱰᱷᱮᱨ ᱫᱷᱟᱨᱟ ᱛᱟᱦᱮᱱᱟ ᱚᱱᱟ ᱪᱤᱠᱟᱹ ᱡᱳᱜᱟ ᱫᱚ ᱥᱮᱛᱟᱜ ᱥᱳᱢᱚᱭ ᱵᱮᱨᱮᱫ ᱠᱟᱛᱮᱫ ᱠᱚᱢ ᱥᱮ ᱠᱚᱢ ᱫᱩ ᱜᱷᱚᱱᱴᱟ ᱛᱤᱱ ᱜᱷᱚᱱᱴᱟ ᱠᱚ ᱡᱳᱜᱟ ᱧᱚᱜᱟ ᱟᱨ ᱡᱳᱜᱟᱧᱚᱜ ᱠᱷᱟᱡ ᱫᱚ ᱡᱚᱛᱚ ᱦᱚᱲ ᱞᱟᱹᱜᱤᱫ ᱜᱮ ᱵᱮᱥᱜᱮ ᱛᱟᱦᱮᱱᱟ ᱚᱱᱟ ᱪᱤᱠᱟᱹ ᱡᱳᱜᱟ ᱫᱚᱨᱠᱟᱨ ᱡᱳᱜᱟᱛᱮ ᱟᱹᱰᱤᱜᱟᱱ ᱞᱟᱵᱷ ᱧᱟᱢᱚᱜᱼᱟ